ᱪᱷᱚᱭ ᱪᱟᱨ ᱫᱩᱦᱟᱡᱟᱨ ᱫᱩᱭ ᱱᱚ ᱟᱴ ᱩᱱᱱᱤᱥᱥᱚ ᱛᱤᱨᱟᱱᱚᱵᱽᱵᱮᱭ ᱯᱟᱸᱪ ᱥᱟᱛ ᱩᱱᱤᱥᱥᱚ ᱥᱳᱛᱛᱳᱨ ᱥᱟᱛ ᱟᱴ ᱫᱩᱦᱟᱡᱟᱨ ᱫᱩᱭ ᱯᱟᱸᱪ ᱪᱷᱚᱭ ᱫᱩᱦᱟᱡᱟᱨ ᱮᱹᱠ